ᱦᱮᱸ ᱤᱧ ᱡᱟᱱᱟᱢ ᱟᱲᱟᱝ ᱪᱷᱟᱲᱟ ᱦᱚᱸ ᱮᱴᱟᱜ ᱵᱷᱟᱥᱟ ᱛᱤᱧ ᱯᱟᱲᱦᱟᱣ ᱟᱠᱟᱱᱟ ᱢᱤᱫᱴᱮᱱ ᱫᱚ ᱦᱩᱭᱩᱜ ᱠᱟᱱᱟ ᱵᱟᱝᱞᱟ ᱟᱨ ᱢᱤᱫᱴᱮᱱ ᱫᱚ ᱦᱩᱭᱩᱜ ᱠᱟᱱᱟ ᱤᱝᱞᱤᱥ ᱱᱚᱣᱟ ᱡᱚᱠᱷᱚᱱ ᱥᱮᱪᱮᱫ ᱥᱚᱢᱚᱭ ᱟᱹᱰᱤ ᱜᱮ ᱮᱸᱴᱠᱮᱴᱚᱬᱮ ᱦᱩᱭ ᱟᱠᱟᱱᱟ ᱪᱮᱫᱟᱜ ᱢᱟᱥᱮ ᱞᱟᱹᱭ ᱢᱮ ᱢᱤᱫᱴᱮᱱ ᱡᱟᱱᱟᱢ ᱟᱲᱟᱝ ᱛᱮ ᱨᱚᱲ ᱦᱮᱣᱟ ᱦᱚᱲ ᱡᱩᱫᱤ ᱮᱴᱟᱜ ᱵᱷᱟᱥᱟ ᱛᱮᱭ ᱪᱚᱨᱪᱟᱭᱟ ᱛᱚ ᱠᱚᱴᱷᱤᱱ ᱫᱚ ᱠᱚᱴᱷᱤᱱ ᱜᱮᱭᱟ ᱟᱨ ᱱᱚᱣᱟ ᱦᱩᱸᱧ ᱢᱮᱱᱟ ᱚᱱᱟ ᱵᱷᱟᱹᱜᱤ ᱫᱤᱠ ᱦᱩᱸᱧ ᱢᱮᱱ ᱮᱫᱟ ᱡᱮ ᱱᱚᱣᱟ ᱢᱤᱫ ᱟᱢᱟᱜ ᱡᱟᱱᱟᱢ ᱟᱲᱟᱝ ᱠᱷᱚᱱ ᱮᱴᱮᱝ ᱵᱷᱟᱥᱟ ᱪᱮᱫ ᱫᱚ ᱵᱷᱟᱹᱜᱤ ᱜᱮᱭᱟ ᱦᱚᱨ ᱰᱟᱦᱟᱨ ᱨᱮ ᱡᱟᱦᱟᱸᱭ ᱥᱟᱶᱛᱮ ᱨᱚᱲᱼᱨᱚᱯᱚᱲ ᱥᱮ ᱡᱟᱦᱟᱸᱱᱟᱜ ᱠᱤᱨᱤᱧ ᱟᱹᱠᱷᱨᱤᱹᱧ ᱨᱮᱦᱚᱸ ᱮᱴᱟᱜ ᱵᱷᱟᱥᱟ ᱥᱮ ᱵᱟᱝᱞᱟ ᱵᱷᱟᱥᱟ ᱥᱮ ᱤᱝᱞᱤᱥ ᱵᱷᱟᱥᱟ ᱫᱚ ᱫᱚᱨᱠᱟᱨ ᱠᱟᱱ ᱜᱮᱭᱟ ᱟᱨ ᱥᱟᱱᱛᱟᱲ ᱥᱚᱢᱟᱡᱽ ᱨᱮ ᱢᱤᱫᱴᱮᱱ ᱵᱳᱭ ᱥᱟᱱᱛᱟᱲ ᱥᱚᱢᱟᱡᱽ ᱦᱟᱨᱟᱵᱩᱨᱩ ᱥᱮ ᱡᱚᱢᱥᱤᱢ ᱵᱤᱱᱛᱤ ᱚᱱᱟ ᱵᱳᱭ ᱥᱟᱱᱛᱟᱲ ᱥᱚᱢᱟᱡᱽ ᱨᱮ ᱯᱟᱲᱦᱟᱣ ᱫᱚ ᱟᱹᱰᱤ ᱜᱮ ᱫᱚᱨᱠᱟᱨ ᱠᱟᱱᱟ ᱪᱮᱫᱟᱜ ᱟᱵᱚ ᱥᱟᱱᱛᱟᱲ ᱥᱚᱢᱟᱡᱽ ᱨᱮᱱ ᱦᱚᱲ ᱥᱟᱱᱛᱟᱲ ᱛᱮ ᱵᱟᱝᱠᱟᱛᱮ ᱮᱴᱟᱜ ᱵᱷᱟᱥᱟ ᱛᱮ ᱡᱮᱢᱚᱱ ᱵᱟᱝᱞᱟ ᱤᱝᱞᱤᱥ ᱮᱢᱟᱱᱛᱮᱫ ᱠᱚᱛᱮ ᱠᱚ ᱯᱟᱲᱦᱟᱜ ᱠᱟᱱᱟ ᱟᱨ ᱟᱵᱚ ᱥᱟᱱᱛᱟᱲ ᱫᱚ ᱥᱟᱱᱛᱟᱲᱤ ᱫᱚ ᱛᱟᱭᱚᱢ ᱪᱟᱞᱟᱜ ᱠᱟᱱᱟ